ᱦᱮᱸ ᱪᱟᱨᱡᱟᱨ ᱨᱮᱱᱟᱜ ᱡᱟᱦᱟᱸ ᱵᱟᱹᱲᱤᱡ ᱫᱤᱠ ᱡᱟᱦᱟᱸ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱱᱚᱝᱠᱟᱜᱮ ᱡᱮᱢᱚᱱ ᱪᱟᱨᱡᱟᱨ ᱨᱮ ᱡᱚᱠᱷᱚᱱ ᱯᱷᱳᱱ ᱪᱟᱨᱡᱽ ᱚᱠᱛᱚ ᱡᱚᱠᱷᱚᱱ ᱪᱟᱨᱡᱟᱨ ᱤᱭᱟᱹᱭ ᱛᱦᱟᱦᱮᱸᱫ ᱛᱳ ᱤᱞᱮᱞᱴᱨᱤᱠ ᱨᱮᱱᱟᱜ ᱡᱟᱦᱟᱸ ᱤᱭᱟᱹᱠᱚ ᱟᱹᱰᱤ ᱵᱟᱹᱲᱛᱤᱭ ᱡᱚᱢ ᱛᱮᱦᱮᱸᱫ ᱡᱟᱦᱟᱸᱫᱚ ᱤᱣᱱᱤᱴᱠᱚ ᱢᱮᱛᱟᱜ ᱛᱮᱦᱮᱫ ᱟᱹᱰᱤ ᱵᱟᱹᱲᱛᱤ ᱠᱷᱚᱨᱚᱪᱚᱜ ᱛᱮᱦᱮᱸᱫ ᱥᱟᱶ ᱥᱟᱶᱛᱮ ᱱᱚᱣᱟ ᱪᱟᱨᱡᱟᱨ ᱨᱮᱱᱟᱜ ᱡᱟᱦᱟᱸ ᱛᱟᱨ ᱛᱮᱦᱮᱱᱟ ᱚᱱᱟ ᱛᱟᱨᱠᱚ ᱡᱩᱫᱤ ᱞᱤᱠ ᱛᱮᱦᱮᱱᱟ ᱮᱱᱰᱮ ᱠᱷᱟᱱᱫᱚ ᱚᱱᱟ ᱡᱚᱴᱮᱫ ᱞᱮᱠᱷᱟᱱ ᱥᱚᱴᱦᱚᱸ ᱟᱹᱰᱤ ᱡᱳᱨ ᱥᱚᱥᱚᱴ ᱛᱮᱦᱮᱸᱫ ᱥᱟᱶ ᱥᱟᱶᱛᱮ ᱥᱟᱶ ᱥᱟᱶᱛᱮ ᱡᱮᱢᱚᱱ ᱚᱱᱟ ᱪᱟᱨᱡᱟᱨᱠᱚ ᱠᱳᱱᱳ ᱥᱚᱢᱚᱭ ᱦᱳᱭᱛᱚ ᱴᱷᱤᱠᱴᱷᱟᱠ ᱥᱟᱹᱦᱤᱡ ᱠᱟᱹᱢᱤᱦᱚᱸ ᱵᱟᱭ ᱠᱟᱹᱢᱤᱭ ᱛᱮᱦᱮᱸᱫ ᱪᱟᱨᱡᱟᱨ ᱟᱨᱠᱤ ᱛᱚ ᱱᱚᱜᱼᱚ ᱱᱚᱣᱟ ᱠᱚᱜᱮ ᱦᱩᱭᱩᱜ ᱠᱟᱱᱟ ᱡᱟᱦᱟᱸ ᱪᱟᱨᱡᱟᱨ ᱨᱮᱱᱟᱜ ᱵᱟᱹᱲᱤᱡ ᱫᱤᱠ ᱠᱚ ᱢᱮᱱᱛᱮ ᱤᱧᱫᱩᱧ ᱢᱚᱱᱮᱭᱟ